ᱤᱧᱟᱹᱜ ᱥᱚᱨᱮᱥ ᱯᱚᱱᱚᱛ ᱫᱚ ᱦᱩᱭᱩᱜ ᱠᱟᱱᱟ ᱯᱚᱥᱪᱤᱢᱵᱟᱝᱞᱟ ᱯᱚᱱᱚᱛ ᱪᱮᱫᱟᱜ ᱥᱮ ᱱᱚᱣᱟ ᱯᱚᱱᱚᱛ ᱨᱮᱜᱮ ᱤᱧᱫᱚ ᱦᱟᱨᱟ ᱵᱩᱨᱩ ᱠᱟᱹᱱᱟᱧ ᱤᱧᱫᱚ ᱱᱚᱣᱟ ᱱᱚᱣᱟ ᱠᱚ ᱦᱟᱨᱟᱼᱵᱩᱨᱩ ᱠᱟᱛᱮᱜ ᱤᱧᱫᱚ ᱱᱟᱯᱟᱭ ᱤᱧ ᱟᱹᱭᱠᱟᱹᱣᱟ ᱠᱟᱨᱚᱱ ᱱᱚᱣᱟ ᱠᱚᱨᱮᱜ ᱢᱮᱱᱟᱜᱼᱟ ᱫᱷᱤᱨᱤ ᱱᱟᱹᱲᱤ ᱵᱩᱨᱩ ᱱᱚᱣᱟ ᱠᱚ ᱢᱮᱱᱟᱜᱼᱟ ᱤᱧᱫᱚ ᱱᱚᱣᱟᱜᱮ ᱟᱹᱰᱤ ᱨᱟᱹᱥᱠᱟᱹᱧ ᱟᱹᱭᱠᱟᱹᱣᱟ ᱫᱷᱤᱨᱤ ᱱᱟᱹᱲᱤ ᱥᱮᱛᱟᱜ ᱛᱚᱨᱟ ᱵᱮᱨᱮᱫ ᱛᱚᱨᱟ ᱪᱮᱬᱮᱭᱟᱜ ᱨᱟᱜ ᱦᱟᱱᱟ ᱱᱚᱣᱟ ᱟᱹᱰᱤ ᱠᱤᱪᱷᱩ ᱧᱮᱞ ᱛᱮᱱᱟᱜ ᱥᱮᱛᱟᱜ ᱵᱮᱲᱟ ᱟᱹᱭᱩᱵ ᱵᱮᱲᱟ ᱱᱟᱱᱟ ᱦᱩᱱᱟᱹᱨ ᱪᱮᱬᱮ ᱪᱩᱯᱲᱤ ᱧᱮᱞᱛᱮ ᱟᱹᱰᱤ ᱨᱟᱹᱥᱠᱟᱹᱧ ᱟᱹᱭᱠᱟᱹᱣᱟ ᱪᱮᱫᱟᱜ ᱮᱱ ᱞᱩᱜᱩᱼᱵᱩᱨᱩ ᱟᱹᱰᱤᱧ ᱠᱩᱥᱤᱭᱟᱜᱼᱟ ᱪᱮᱫᱟᱜ ᱥᱮ ᱚᱸᱰᱮ ᱟᱭᱢᱟ ᱜᱟᱱ ᱵᱩᱨᱩ ᱯᱟᱨᱚᱢ ᱵᱩᱨᱩ ᱯᱟᱨᱚᱢ ᱠᱟᱛᱮᱜ ᱫᱮᱡ ᱦᱩᱭᱩᱜᱼᱟ ᱵᱚᱸᱜᱟᱼᱵᱩᱨᱩ ᱧᱮᱞ ᱥᱮ ᱦᱚᱲ ᱦᱚᱲ ᱦᱚᱸ ᱟᱹᱰᱤ ᱠᱚ ᱪᱟᱞᱟᱜ ᱟᱠᱚ ᱵᱟᱥᱛᱮ ᱵᱟᱝ ᱜᱟᱹᱲᱤᱛᱮ ᱴᱨᱮᱱ ᱛᱮ ᱡᱩᱫᱤ ᱠᱚ ᱪᱟᱞᱟᱜ ᱟᱠᱚ ᱟᱹᱰᱤ ᱠᱤᱪᱷᱩ ᱥᱤᱛᱟᱹᱱᱟᱞᱟ ᱢᱮᱱᱟᱜᱼᱟ ᱟᱹᱰᱤ ᱠᱤᱪᱷᱩ ᱧᱮᱞ ᱛᱮᱱᱟᱜ ᱢᱮᱱᱟᱜᱼᱟ ᱪᱮᱫᱟᱜ ᱥᱮ ᱟᱹᱰᱤᱜᱤᱧ ᱠᱩᱥᱤᱭᱟᱜᱼᱟ ᱚᱸᱰᱮ ᱦᱚᱸ ᱪᱟᱞᱟᱣ ᱠᱟᱛᱮᱜ ᱤᱧ ᱧᱩ ᱠᱟᱛᱮᱜ ᱟᱹᱰᱤ ᱱᱟᱯᱟᱭᱤᱧ ᱵᱩᱡᱷᱟᱹᱣᱟ ᱚᱸᱰᱮ ᱞᱟᱹᱭᱟ ᱠᱚ ᱵᱚᱸᱜᱟᱼᱵᱩᱨᱩ ᱤᱭᱟᱹᱛᱮ ᱞᱟᱝᱜᱟ ᱵᱟᱝ ᱵᱩᱡᱷᱟᱹᱜᱼᱟ ᱡᱮ ᱞᱟᱝ ᱵᱚᱸᱜᱟᱼᱵᱩᱨᱩ ᱦᱚᱸ ᱟᱹᱰᱤ ᱠᱚ ᱟᱹᱰᱤ ᱠᱚ ᱱᱟᱯᱟᱭᱟ ᱡᱚᱛᱚ ᱠᱤᱪᱷᱩ ᱜᱮ ᱧᱮᱞ ᱛᱮᱱᱟᱜ ᱢᱮᱱᱟᱜᱼᱟ ᱛᱟᱨᱯᱚᱨᱮ ᱢᱮᱱᱟᱜᱼᱟ ᱥᱤᱛᱟᱹ ᱱᱟᱞᱟ ᱨᱮᱱᱟᱜ ᱫᱟᱜ ᱪᱮᱫᱟᱜ ᱥᱮ ᱥᱤᱛᱟᱹ ᱱᱟᱞᱟ ᱨᱮᱱᱟᱜ ᱫᱟᱜ ᱫᱚ ᱡᱚᱛᱚ ᱵᱚᱸᱜᱟᱼᱵᱩᱨᱩ ᱨᱮ ᱠᱟᱹᱢᱤᱨᱮ ᱞᱟᱜᱟᱜᱼᱟ ᱥᱤᱛᱟᱹᱱᱟᱞᱟ ᱫᱚ ᱟᱹᱰᱤ ᱟᱹᱰᱤ ᱟᱹᱰᱤ ᱧᱮᱞ ᱡᱚᱝ ᱛᱮᱱᱟᱜ ᱡᱟᱭᱜᱟ ᱠᱟᱱᱟ ᱡᱚᱛᱚ ᱠᱤᱪᱷᱩ ᱟᱹᱰᱤ ᱠᱤᱪᱷᱩ ᱟᱹᱰᱤ ᱠᱤᱪᱷᱩ ᱧᱮᱞ ᱛᱮᱱᱟᱜ ᱡᱟᱭᱜᱟ ᱢᱮᱱᱟᱜᱼᱟ ᱡᱷᱚᱛᱚ ᱠᱤᱪᱷᱩ ᱜᱮᱠᱚ ᱞᱟᱹᱭᱟᱠᱚ ᱟᱹᱰᱤ ᱱᱟᱯᱟᱭ ᱞᱩᱜᱩᱼᱵᱩᱨᱩ ᱱᱤᱭᱟᱹ ᱠᱚᱜᱮ ᱢᱮᱱᱟᱜᱼᱟ ᱟᱹᱰᱤ ᱠᱤᱪᱷᱩ ᱞᱩᱜᱩᱼᱵᱩᱨᱩ ᱨᱮᱫᱚ ᱱᱤᱭᱟᱹ ᱠᱚᱜᱮ ᱧᱮᱞ ᱛᱮᱱᱟᱜ ᱟᱹᱰᱤ ᱨᱟᱹᱥᱠᱟᱹᱧ ᱟᱹᱭᱠᱟᱹᱣᱟ ᱠᱟᱨᱚᱱ ᱪᱮᱫᱟᱜ ᱥᱮ ᱚᱸᱰᱮ ᱫᱚ ᱧᱮᱞ ᱛᱮᱱᱟᱜ ᱦᱚᱸ ᱟᱹᱰᱤ ᱠᱤᱪᱷᱩ ᱢᱮᱱᱟᱜᱼᱟ